ᱟᱵᱚ ᱥᱟᱶᱛᱟᱞ ᱫᱚ ᱢᱟᱨᱟᱝ ᱯᱚᱨᱚᱵ ᱥᱚᱨᱦᱟᱭ ᱛᱟᱵᱚᱱ ᱠᱳᱛᱷᱟᱣ ᱫᱮ ᱠᱟᱹᱞᱤ ᱥᱚᱨᱦᱟᱭ ᱠᱳᱛᱷᱟᱣ ᱫᱚ ᱯᱳᱥ ᱥᱚᱨᱦᱟᱭ ᱱᱚᱝᱠᱟ ᱦᱩᱭᱩᱜ ᱛᱟᱵᱚᱱᱟ ᱟᱫᱚ ᱱᱚᱣᱟ ᱥᱚᱨᱦᱟᱭ ᱨᱮᱫᱚ ᱩᱢ ᱦᱤᱞᱳᱜ ᱠᱚ ᱪᱚᱰᱚᱨᱟ ᱵᱚᱸᱜᱟᱱ ᱦᱤᱞᱳᱜ ᱠᱚ ᱪᱚᱰᱚᱨᱟ ᱟᱨ ᱡᱟᱞᱮ ᱦᱤᱞᱳᱜ ᱥᱟᱠᱨᱟᱛ ᱦᱤᱞᱳᱜ ᱠᱚ ᱪᱚᱰᱚᱨᱟ ᱯᱨᱚᱛᱤ ᱯᱚᱨᱚᱵ ᱨᱮᱜᱮ ᱟᱵᱚ ᱦᱚᱲ ᱵᱚᱭᱦᱟ ᱫᱚ ᱪᱚᱰᱚᱨᱟᱵᱚ ᱟᱫᱚ ᱱᱚᱣᱟ ᱥᱟᱶᱛᱮ ᱜᱟᱹᱭ ᱫᱚ ᱟᱥᱟᱲ ᱵᱚᱸᱜᱟ ᱵᱚ ᱵᱚᱸᱜᱟᱭᱟᱵᱚ ᱢᱟᱴᱷᱨᱮ ᱚᱠᱚᱭ ᱫᱚ ᱠᱷᱟᱹᱨᱟᱹᱭ ᱨᱮ ᱠᱮᱣ ᱠᱮᱣ ᱫᱚ ᱟᱵᱟᱨ ᱥᱚᱨᱦᱟᱭ ᱨᱮᱜᱮ ᱠᱚ ᱵᱚᱸᱜᱟᱱᱟᱠᱚ ᱵᱚᱸᱜᱟ ᱦᱤᱞᱳᱜ ᱱᱚᱣᱟ ᱪᱚᱰᱚᱨ ᱨᱮ ᱦᱟᱯᱲᱟᱢ ᱠᱚ ᱪᱚᱰᱚᱨᱟᱠᱚᱣᱟ ᱵᱟᱸᱠᱷᱮᱬ ᱟᱠᱚᱣᱟ ᱱᱚᱣᱟ ᱯᱷᱩᱲᱩᱜ ᱥᱟᱠᱟᱢ ᱛᱮ ᱯᱷᱩᱲᱩᱜ ᱠᱟᱛᱮ ᱱᱚᱣᱟ ᱯᱨᱚᱛᱛᱮᱠ ᱯᱚᱨᱚᱵ ᱨᱮᱜᱮ ᱵᱚᱥᱮᱥ ᱠᱚᱨᱮ ᱥᱚᱨᱦᱟᱭ ᱢᱟᱛᱚ ᱠᱟᱱ ᱜᱮ